ᱤᱧ ᱢᱤᱫᱴᱟᱝ ᱪᱟᱹᱥᱤ ᱠᱟᱱᱟᱹᱧ ᱡᱟᱦᱳᱠ ᱯᱚᱨᱤᱵᱟ ᱪᱟᱥ ᱯᱷᱚᱥᱚᱞ ᱦᱮᱱᱟᱜᱼᱟ ᱟᱲᱟᱜ ᱠᱚ ᱟᱲᱟᱜ ᱠᱚ ᱯᱚᱨᱤᱵᱟ ᱠᱚ ᱡᱟᱸᱦᱟᱧ ᱪᱟᱥ ᱵᱟᱲᱟᱭᱮᱫ ᱱᱟᱦᱟᱜ ᱢᱤᱫᱴᱟᱝ ᱦᱚᱜᱼᱚᱭ ᱟᱲᱟᱜ ᱠᱚ ᱡᱟᱦᱟᱱᱟᱜ ᱠᱚᱧ ᱪᱟᱥ ᱵᱟᱲᱟᱭᱟ ᱯᱚᱨᱤᱵᱟᱨ ᱡᱤᱱᱤᱥ ᱦᱚᱸ ᱡᱟᱦᱳᱠ ᱦᱩᱲᱩ ᱪᱟᱥ ᱦᱚᱸ ᱱᱟᱦᱟᱜ ᱦᱩᱭᱩᱜ ᱠᱟᱱᱟ ᱡᱚᱛᱚᱣᱟᱜ ᱜᱮ ᱪᱟᱥ ᱦᱩᱭᱩᱜ ᱠᱟᱱᱟ ᱚᱱᱟᱛᱮ ᱟᱥᱤᱧ ᱧᱮᱞ ᱠᱮᱫᱟ ᱨᱮ ᱱᱟᱦᱟᱜ ᱤᱧ ᱧᱮᱞ ᱠᱮᱫᱟ ᱚᱱᱠᱟ ᱜᱮ ᱠᱷᱚᱛᱤ ᱯᱩᱨᱚᱱ ᱡᱟᱦᱟᱸ ᱱᱚᱥᱴᱚᱜ ᱠᱟᱱᱟ ᱚᱱᱟ ᱡᱟᱦᱟᱸ ᱚᱱᱟ ᱟᱵᱚ ᱫᱟᱜ ᱠᱚᱛᱮ ᱵᱟ ᱡᱟᱨᱠᱟᱣᱟᱭ ᱪᱟᱠᱟᱭᱟᱭ ᱫᱟᱜᱟᱭ ᱡᱟᱹᱥᱛᱤ ᱩᱱᱩᱢᱚᱜᱼᱟ ᱚᱱᱟ ᱢᱟ ᱞᱚᱯᱠᱷᱚᱱᱚᱜ ᱠᱟᱱ ᱜᱮᱭᱟ ᱮᱱᱠᱷᱟᱱ ᱧᱮᱞ ᱠᱟᱛᱮᱫ ᱵᱚᱱ ᱧᱮᱞ ᱠᱮᱫᱼᱟ ᱤᱧ ᱧᱮᱞ ᱠᱮᱫᱼᱟ ᱨᱮ ᱥᱚᱨᱠᱟᱨ ᱯᱟᱦᱴᱟ ᱠᱷᱚᱱᱮ ᱮᱢᱚᱜ ᱠᱟᱱᱟ ᱠᱷᱚᱛᱤ ᱯᱩᱨᱚᱱ ᱟᱫᱚ ᱚᱱᱟ ᱯᱚᱧᱪᱟᱭᱮᱛ ᱠᱚ ᱠᱟᱹᱴᱤᱡ ᱩᱱᱠᱩ ᱯᱚᱧᱪᱟᱭᱮᱛ ᱥᱚᱨᱯᱚᱧᱪ ᱠᱚ ᱡᱟᱦᱟᱸᱭ ᱱᱟᱦᱟᱜ ᱢᱮᱱᱟᱜ ᱠᱚᱣᱟ ᱟᱵᱚᱨᱮᱱ ᱠᱚᱴᱷᱮᱱ ᱪᱟᱞᱟᱣ ᱠᱟᱛᱮᱫ ᱩᱱᱠᱩ ᱴᱷᱮᱱ ᱪᱟᱞᱟᱣ ᱠᱟᱛᱮᱫ ᱠᱷᱚᱛᱤ ᱯᱩᱨᱚᱱ ᱞᱟᱦᱟ ᱫᱚ ᱚᱱᱟ ᱠᱤ ᱜᱚᱲᱚ ᱥᱚᱯᱚᱲ ᱠᱚ ᱮᱢᱚᱜ ᱠᱟᱱᱟ ᱟᱫᱚ ᱚᱱᱟ ᱦᱤᱥᱟᱹᱵᱽ ᱜᱮ ᱡᱚᱛᱚᱨᱮᱱ ᱦᱚᱲ ᱵᱚ ᱵᱟᱲᱟᱭ ᱠᱟᱜ ᱢᱟ ᱱᱚᱣᱟ ᱫᱚ ᱡᱩᱫᱤ ᱟᱵᱚ ᱡᱟᱦᱟᱱᱟᱜ ᱜᱮ ᱱᱟᱦᱟᱜ ᱛᱟᱵᱚᱱ ᱠᱷᱚᱛᱤᱭᱮᱱᱟ ᱫᱟᱜ ᱛᱮ ᱵᱟᱠᱷᱟᱡ ᱱᱚᱣᱟ ᱟᱵᱚ ᱟᱨᱮᱞ ᱛᱮ ᱵᱟᱠᱷᱟᱱ ᱡᱟᱦᱟᱱᱟᱜ ᱛᱮ ᱩᱱᱠᱩ ᱥᱟᱞᱟᱜ ᱡᱳᱜᱟᱡᱳᱜᱽ ᱤᱧᱟᱹᱜ ᱯᱟᱲᱟᱜᱼᱟ ᱚᱱᱟ ᱠᱷᱟᱱ ᱫᱚ ᱠᱷᱚᱛᱤ ᱯᱩᱨᱚᱱ ᱫᱚ ᱧᱟᱢᱚᱜ ᱠᱟᱱᱟ ᱡᱮᱦᱮᱛᱩ ᱟᱵᱚ ᱪᱟᱹᱥᱤ ᱡᱟ ᱵᱚᱱ ᱠᱷᱟᱴᱟᱜ ᱠᱟᱱᱟᱵᱚᱱ ᱟᱫᱚ ᱵᱟᱵᱚ ᱮᱯᱞᱟᱭ ᱞᱮᱠᱷᱟᱱ ᱯᱤᱛᱤ ᱯᱩᱨᱚᱵ ᱪᱟᱠᱟᱛᱮ ᱵᱚᱱ ᱧᱟᱢ ᱫᱟᱲᱮᱭᱟᱜᱼᱟ ᱚᱱᱟᱛᱮ ᱱᱤᱦᱟᱹᱛ ᱟᱵᱚ ᱵᱚᱱ ᱮᱯᱞᱟᱭ ᱞᱮᱠᱷᱟᱱ ᱠᱷᱚᱛᱤ ᱯᱩᱨᱚᱱ ᱥᱚᱨᱠᱟᱨ ᱯᱟᱦᱴᱟ ᱠᱷᱚᱱ ᱵᱚᱱ ᱧᱟᱢ ᱫᱟᱲᱮᱭᱟᱜᱼᱟ